ᱵᱷᱟᱨᱚᱛᱤᱭᱚ ᱥᱚᱝᱵᱤᱫᱷᱟᱱ ᱨᱮ ᱟᱹᱫᱤᱵᱟᱹᱥᱤ ᱠᱚᱣᱟᱜ ᱟ ᱭᱫᱟ ᱨ ᱤᱫᱤ ᱠᱟᱛᱮᱫ ᱯᱮᱜᱮᱞ ᱛᱩ ᱜᱮᱛᱩᱨ ᱫᱷᱟᱨᱟ ᱨᱮ ᱚᱞ ᱢᱮᱱᱟᱜᱼᱟ ᱟᱹᱫᱤᱵᱟᱹᱥᱤ ᱠᱚᱣᱟᱜ ᱟᱹᱭᱫᱟᱹᱨ ᱤᱫᱤ ᱠᱟᱛᱮᱫ ᱯᱳᱭᱞᱳ ᱫᱚ ᱵᱷᱤᱢ ᱨᱟᱣ ᱟᱢᱵᱮᱫᱽᱠᱚᱨ ᱨᱮ ᱟᱸᱫᱳᱲ ᱞᱮᱫᱟ